ᱦᱮᱞᱳ ᱦᱮᱞᱳ ᱦᱮᱸ ᱞᱟᱹᱭ ᱵᱮᱱ ᱦᱩᱸ ᱟᱛᱳ ᱯᱟᱲᱟ ᱨᱮᱱ ᱟᱛᱳ ᱯᱟᱲᱟ ᱨᱮᱱ ᱦᱚᱲ ᱫᱚ ᱢᱟᱱᱮ ᱡᱟᱦᱟᱸᱭ ᱢᱮᱱᱟᱜ ᱠᱚᱣᱟ ᱟᱹᱰᱤ ᱨᱚᱠᱚᱢ ᱠᱟᱹᱢᱤ ᱤᱭᱟᱹ ᱠᱟᱛᱮ ᱡᱤᱭᱚᱱ ᱠᱚᱠᱚ ᱠᱷᱟᱸᱰᱟᱣᱮᱫᱼᱟ ᱪᱮᱫᱞᱮᱠᱟ ᱡᱮᱢᱚᱱ ᱜᱤᱫᱽᱨᱟᱹ ᱠᱚ ᱠᱚᱫᱚ ᱤᱥᱠᱩᱞ ᱠᱚᱞᱮᱡᱽ ᱟᱹᱰᱤ ᱨᱚᱠᱚᱢ ᱵᱤᱵᱷᱤᱱᱱᱚ ᱛᱮᱠᱚ ᱯᱟᱲᱦᱟᱜ ᱠᱟᱱᱟ ᱠᱚ ᱟᱨ ᱵᱟᱠᱤ ᱦᱚᱲ ᱫᱚ ᱢᱮᱱᱟᱜ ᱠᱚᱣᱟ ᱡᱟᱦᱟᱸᱭ ᱡᱮ ᱵᱚᱭᱚᱥᱠᱚ ᱦᱚᱲ ᱢᱟᱱᱮ ᱡᱚᱛᱚ ᱦᱚᱲ ᱠᱚ ᱠᱟᱹᱢᱤ ᱠᱟᱱᱟ ᱠᱚ ᱦᱟᱱᱟ ᱱᱟᱣᱟ ᱠᱚ ᱠᱚᱨᱟᱣᱮᱫᱼᱟ ᱡᱮᱢᱚᱱ ᱪᱟᱥᱼᱵᱟᱥ ᱠᱷᱚᱱ ᱡᱟᱦᱟᱱᱟᱜ ᱠᱟᱨᱠᱷᱟᱱᱟ ᱨᱮ ᱠᱟᱹᱢᱤ ᱟᱹᱰᱤ ᱠᱤᱪᱷᱩ ᱠᱚ ᱠᱚᱨᱟᱣᱮᱫᱼᱟ ᱠᱚ ᱟᱨ ᱡᱮᱢᱚᱱ ᱠᱟᱨᱠᱷᱟᱱᱟ ᱨᱮ ᱠᱟᱹᱢᱤ ᱠᱟᱹᱢᱤ ᱠᱟᱛᱮ ᱟᱹᱰᱤ ᱠᱤᱪᱷᱩ ᱠᱚ ᱠᱚᱨᱟᱣᱮᱫᱼᱟ ᱥᱮ ᱟᱨᱚ ᱢᱮᱱᱟᱜ ᱠᱚᱣᱟ ᱡᱟᱦᱟᱸᱭ ᱠᱚ ᱚᱞᱚᱜ ᱯᱟᱲᱦᱟᱜ ᱥᱮᱬᱟ ᱠᱟᱛᱮᱫ ᱩᱱᱠᱩ ᱩᱱᱠᱩ ᱠᱚ ᱪᱟᱹᱠᱨᱤ ᱵᱟᱹᱠᱨᱤᱭᱮᱫᱼᱟ ᱠᱚ ᱥᱮ ᱦᱟᱱᱟ ᱱᱟᱣᱟ ᱠᱚ ᱵᱤᱡᱽᱱᱮᱥ ᱠᱚ ᱠᱚᱨᱟᱣᱟ ᱥᱮ ᱠᱚ ᱚᱠᱚᱭ ᱠᱚᱫᱚ ᱫᱚᱠᱟᱱᱼᱫᱚᱠᱟᱱ ᱠᱚᱦᱚᱸ ᱠᱚ ᱠᱷᱩᱞᱟᱹᱣ ᱠᱟᱜᱼᱟ ᱵᱤᱵᱷᱤᱱᱱᱚ ᱨᱚᱠᱚᱢ ᱫᱚᱠᱟᱱ ᱠᱚ ᱤᱭᱟᱹ ᱠᱚ ᱜᱨᱟ ᱟᱨ ᱟᱛᱳ ᱠᱚ ᱛᱟᱞᱟ ᱨᱮᱫᱚ ᱱᱤᱭᱟᱹ ᱠᱚᱜᱮ ᱟᱨᱠᱤ ᱦᱩᱸ ᱦᱩᱸ